ᱵᱩᱨᱩ ᱦᱟᱨᱟ ᱨᱮ ᱡᱟᱦᱟᱸ ᱯᱷᱚᱞ ᱯᱟᱠᱚᱲ ᱞᱤᱧ ᱡᱚᱢ ᱟᱠᱟᱫᱼᱟ ᱟᱫᱚ ᱚᱱᱟᱜᱮᱞᱤᱧ ᱞᱟᱹᱭᱮᱜᱼᱟ ᱡᱚ ᱡᱤᱱᱤᱥ ᱡᱟᱦᱟᱸᱞᱤᱧ ᱡᱚᱢ ᱠᱟᱜᱼᱟ ᱠᱟᱣᱰᱮᱨ ᱵᱤᱞᱤ ᱥᱟᱹᱣᱲᱤ ᱛᱟᱨᱚᱯ ᱜᱟᱰᱟ ᱛᱮᱨᱮᱞ ᱠᱩᱫ ᱵᱤᱞᱤ ᱵᱟᱨᱩ ᱵᱤᱞᱤ ᱚᱱᱟ ᱛᱟᱭᱚᱢ ᱫᱚ ᱯᱤᱛᱟᱹᱲᱩ ᱚᱱᱟ ᱛᱟᱭᱚᱢ ᱱᱚᱣᱟ ᱠᱩᱫ ᱵᱤᱞᱤ ᱡᱟᱹᱰᱩ ᱠᱩᱫ ᱟᱫᱚ ᱱᱚᱣᱟ ᱠᱚᱫᱚ ᱟᱹᱰᱤ ᱡᱳᱨᱞᱤᱧ ᱡᱚᱢ ᱟᱠᱟᱫᱼᱟ ᱡᱚᱢ ᱫᱚ ᱵᱩᱨᱩ ᱫᱤᱥᱚᱢ ᱠᱚᱨᱮ ᱡᱟᱦᱟᱸ ᱦᱩᱭᱩᱜᱼᱟ ᱚᱱᱟ ᱡᱤᱱᱤᱥ ᱠᱚᱫᱚ ᱞᱤᱧ ᱡᱚᱢ ᱟᱠᱟᱫᱼᱟ ᱟᱹᱰᱤ ᱡᱳᱨ ᱡᱚᱢ ᱫᱚ ᱢᱟᱱᱮ ᱡᱟᱦᱟᱸ ᱡᱟᱦᱟᱸᱞᱤᱧ ᱧᱩᱛᱩᱢ ᱠᱮᱜᱼᱟ ᱚᱱᱟ ᱚᱱᱟ ᱠᱚᱫᱚ ᱟᱞᱮ ᱠᱚᱨᱮ ᱢᱮᱱᱟᱜᱼᱟ ᱟᱹᱰᱤ ᱡᱳᱨᱞᱤᱧ ᱠᱩᱥᱤᱭᱟᱜᱼᱟ ᱟᱹᱰᱤ ᱡᱳᱨ ᱞᱤᱧ ᱡᱚᱢ ᱟᱠᱟᱫᱼᱟ ᱡᱚᱢ ᱦᱚᱸ ᱰᱟᱹᱝᱨᱤ ᱜᱩᱯᱤ ᱡᱚᱠᱷᱚᱱ ᱠᱚᱨᱮ ᱵᱟᱠᱷᱟᱱ ᱫᱚ ᱱᱚᱝᱠᱟ ᱵᱩᱨᱩ ᱦᱟᱨᱟ ᱪᱟᱞᱟᱜ ᱡᱚᱠᱷᱚᱱ ᱠᱚᱨᱮ ᱢᱮᱨᱚᱢ ᱜᱩᱯᱤ ᱠᱚᱨᱮ ᱱᱚᱣᱟ ᱠᱚ ᱡᱚᱢ ᱦᱩᱭ ᱟᱠᱟᱱᱟ ᱵᱷᱩᱰᱨᱩ ᱵᱤᱞᱤ ᱦᱩᱭᱱᱟ ᱟᱨ ᱜᱟᱰᱟ ᱛᱮᱨᱮᱞ ᱦᱩᱭ ᱮᱱᱟ ᱢᱟᱱᱮ ᱱᱚᱣᱟ ᱡᱤᱱᱤᱥ ᱡᱚ ᱡᱤᱱᱤᱥ ᱠᱚᱫᱚ ᱯᱷᱚᱞ ᱯᱟᱠᱚᱲ ᱠᱟᱱᱟ ᱡᱚᱢ ᱟᱠᱟᱫ ᱟᱹᱞᱤᱧ ᱟᱨ ᱡᱚᱢ ᱦᱩᱭ ᱟᱠᱟᱱᱟ ᱟᱹᱰᱤ ᱡᱳᱨ ᱱᱚᱣᱟ ᱠᱚᱫᱚ ᱞᱤᱧ ᱡᱚᱢ ᱟᱠᱟᱫᱼᱟ ᱟᱨ ᱚᱱᱟ ᱵᱩᱨᱩ ᱠᱚᱨᱮ ᱜᱮ ᱱᱚᱣᱟ ᱡᱤᱱᱤᱥ ᱠᱚᱫᱚ ᱦᱩᱭᱩᱜᱼᱟ ᱟᱨ ᱱᱚᱣᱟ ᱫᱚ ᱜᱩᱯᱤ ᱵᱟᱲᱟ ᱡᱚᱠᱷᱚᱱ ᱠᱚᱨᱮ ᱜᱮ ᱡᱚᱢ ᱦᱩᱭ ᱟᱠᱟᱱᱟ ᱱᱚᱝᱠᱟ ᱡᱮᱭᱥᱮ ᱥᱟᱦᱟᱱ ᱟᱹᱜᱩ ᱞᱮ ᱪᱟᱞᱟᱣ ᱮᱱᱟ ᱡᱷᱟᱨᱱᱟ ᱟᱲᱮ ᱨᱮ ᱫᱟᱜ ᱪᱚ ᱛᱮᱛᱟᱝ ᱠᱮᱫ ᱢᱮ ᱮᱱᱠᱷᱟᱱ ᱛᱮᱨᱮᱞᱮᱢ ᱨᱩᱠᱩ ᱜᱚᱫ ᱠᱮᱫᱼᱟᱢ ᱢᱟ ᱛᱮᱨᱮᱞ ᱵᱚ ᱡᱚᱢᱟ ᱜᱚᱪᱷᱟ ᱟᱹᱜᱩ ᱠᱟᱛᱮᱫ ᱢᱤᱫ ᱵᱩᱴᱟᱹ ᱨᱮ ᱫᱟᱨᱮ ᱵᱩᱴᱟᱹ ᱥᱮᱫ ᱨᱮᱢ ᱫᱩᱲᱩᱵ ᱧᱚᱜ ᱮᱱᱟ ᱡᱚᱢ ᱵᱟᱲᱟ ᱠᱟᱛᱮᱫ ᱡᱷᱟᱨᱱᱟ ᱫᱟᱜ ᱦᱚᱸ ᱞᱮᱝᱜᱤᱱ ᱠᱟᱱᱟ ᱡᱚᱢ ᱵᱤ ᱵᱟᱲᱟ ᱠᱟᱛᱮᱫ ᱛᱟᱭᱚᱢ ᱫᱚ ᱫᱟᱜ ᱠᱚᱢ ᱧᱩ ᱠᱮᱜᱼᱟ ᱟᱨᱦᱚᱸ ᱥᱟᱦᱟᱱ ᱫᱚ ᱜᱚᱫ ᱠᱟᱛᱮᱢ ᱦᱮᱡ ᱮᱱ ᱛᱟᱢᱟ ᱱᱚᱣᱟ ᱠᱚᱫᱚ ᱢᱟᱱᱮ ᱵᱩᱨᱩ ᱨᱮᱭᱟᱜ ᱯᱷᱚᱞ ᱯᱟᱠᱚᱲ ᱠᱟᱱᱟ ᱟᱫᱚ ᱚᱱᱟ ᱠᱚᱜᱮ ᱡᱚᱢ ᱵᱟᱲᱟ ᱦᱩᱭ ᱟᱠᱟᱱᱟ ᱟᱨ ᱱᱚᱣᱟ ᱠᱚᱫᱚ ᱟᱹᱰᱤ ᱡᱳᱨᱞᱤᱧ ᱡᱚᱢ ᱟᱠᱟᱫ ᱜᱮᱭᱟ ᱪᱟᱜ ᱡᱟᱦᱟᱸᱞᱤᱧ ᱨᱚᱲ ᱠᱮᱜᱼᱟ ᱚᱱᱟ ᱡᱤᱱᱤᱥ ᱠᱚᱫᱚ ᱢᱮᱱᱟᱜᱼᱟ ᱵᱩᱨᱩ ᱠᱚᱨᱮ ᱜᱮ ᱟᱨ ᱡᱚᱢ ᱦᱚᱸ ᱦᱩᱭ ᱟᱠᱟᱱᱟ ᱡᱟᱦᱟᱸ ᱡᱟᱦᱟᱸᱞᱤᱧ ᱧᱩᱛᱩᱢ ᱠᱮᱜᱼᱟ ᱱᱚᱣᱟ ᱠᱚᱫᱚ ᱚᱱᱮ ᱡᱮᱥᱮ ᱥᱟᱦᱟᱱ ᱟᱹᱜᱩ ᱞᱤᱧ ᱪᱟᱞᱟᱣ ᱮᱱᱟ ᱵᱟᱠᱷᱟᱱ ᱫᱚ ᱢᱮᱨᱚᱢ ᱞᱤᱧ ᱜᱩᱯᱤ ᱠᱟᱱᱟ ᱵᱟᱠᱷᱟᱱ ᱰᱟᱹᱝᱨᱤ ᱜᱮᱞᱤᱧ ᱜᱩᱯᱤ ᱠᱟᱱᱟ ᱚᱱᱟ ᱵᱮᱰᱟ ᱠᱚᱨᱮ ᱛᱟᱦᱮᱱᱟ ᱫᱷᱤᱨᱢ ᱨᱟᱠᱟᱵ ᱜᱚᱫ ᱠᱮᱜ ᱜᱮ ᱫᱷᱤᱨᱤ ᱛᱮᱢ ᱠᱩᱴᱟᱹᱢ ᱠᱮᱜᱼᱟ ᱟᱹᱰᱤ ᱡᱳᱨ ᱞᱟᱫᱟ ᱵᱟᱫᱟ ᱧᱩᱨᱮᱱ ᱜᱮ ᱜᱚᱪᱷᱟ ᱠᱟᱛᱮᱢ ᱟᱹᱜᱩ ᱠᱮᱜᱼᱟ ᱡᱷᱟᱨᱱᱟ ᱟᱲᱮ ᱨᱮ ᱡᱚᱢ ᱵᱟᱲᱟ ᱠᱟᱛᱮ ᱟᱹᱰᱤ ᱡᱳᱨᱮᱢ ᱟᱨᱮᱢ ᱫᱟᱜ ᱠᱚᱢ ᱧᱩ ᱠᱮᱫ ᱛᱮ ᱛᱟᱭᱚᱢ ᱢᱟ ᱚᱯᱱᱟᱨᱟᱜ ᱡᱟᱦᱟᱸ ᱜᱮ ᱫᱟᱹᱛᱟᱹᱱᱤ ᱥᱟᱠᱟᱢ ᱥᱟᱦᱟᱱᱮᱢ ᱟᱹᱜᱩ ᱟᱠᱟᱫᱼᱟ ᱚᱱᱟ ᱜᱚᱜ ᱠᱟᱛᱮ ᱟᱢ ᱟᱢᱟᱜ ᱟᱛᱳ ᱫᱤᱥᱚᱢ ᱦᱳᱭ ᱢᱟᱱᱮ ᱴᱚᱞᱟ ᱵᱟᱠᱷᱳᱞ ᱥᱮᱫ ᱛᱮᱢ ᱚᱰᱚᱠ ᱦᱮᱡ ᱮᱱ ᱜᱮ ᱟᱫᱚ ᱱᱚᱜᱼᱚ ᱱᱚᱣᱟ ᱠᱚᱫᱚ ᱡᱚᱢ ᱟᱠᱟᱱᱟ ᱟᱫᱚ ᱡᱟᱦᱟᱸ ᱞᱤᱧ ᱡᱚᱢ ᱟᱠᱟᱫᱼᱟ ᱤᱱᱟᱹᱜᱮᱞᱤᱧ ᱨᱚᱲ ᱠᱮᱜᱼᱟ ᱟᱨ ᱡᱟᱹᱥᱛᱤ ᱡᱟᱦᱟᱸ ᱵᱟᱹᱞᱤᱧ ᱢᱮᱱᱮᱜᱼᱟ ᱡᱟᱦᱟᱸ ᱡᱟᱦᱟᱸ ᱞᱤᱧ ᱨᱚᱲ ᱠᱮᱜᱼᱟ ᱟᱫᱚ ᱚᱱᱟ ᱫᱚ ᱡᱚᱢ ᱦᱩᱭ ᱟᱠᱟᱱ ᱜᱮᱭᱟ ᱢᱟ ᱛᱚᱵᱮ ᱱᱮᱰᱮ ᱜᱮᱞᱤᱧ ᱠᱟᱛᱷᱟᱞᱤᱧ ᱢᱩᱪᱟᱹᱫᱮᱜᱼᱟ